ᱟᱞᱮ ᱫᱚ ᱡᱤᱵᱽᱼᱡᱤᱭᱟᱹᱞᱤ ᱠᱚᱦᱚᱸ ᱚᱲᱟᱜ ᱨᱮᱞᱮ ᱟᱹᱥᱩᱞ ᱵᱟᱲᱟ ᱠᱚᱜᱮᱭᱟ ᱡᱮᱞᱮᱠᱟ ᱢᱤᱦᱩ ᱢᱮᱨᱚᱢ ᱥᱩᱠᱨᱤ ᱵᱷᱤᱰᱤ ᱱᱩᱠᱩ ᱞᱟᱹᱜᱤᱫ ᱡᱚᱢᱟᱜ ᱞᱟᱹᱜᱤᱫ ᱛᱮᱫᱚ ᱵᱟᱹᱭᱦᱟᱹᱲ ᱨᱮᱭᱟᱜ ᱦᱟᱹᱨᱭᱟᱹᱲ ᱜᱷᱟᱥ ᱥᱚᱰᱚᱜ ᱱᱟᱞᱟ ᱨᱮᱭᱟᱜ ᱥᱟᱯᱷᱟ ᱫᱟᱜ ᱜᱮᱞᱮ ᱧᱩ ᱦᱚᱪᱚ ᱠᱚᱣᱟ ᱪᱮᱫᱟᱜ ᱱᱳᱝᱨᱟ ᱫᱟᱜ ᱥᱮ ᱵᱟᱹᱲᱤᱡ ᱫᱟᱜ ᱠᱚ ᱧᱩ ᱞᱮᱠᱷᱟᱱ ᱱᱩᱠᱩ ᱫᱚ ᱟᱭᱢᱟ ᱞᱮᱠᱟᱱ ᱟᱡᱟᱨ ᱧᱟᱢ ᱠᱚᱣᱟ ᱚᱱᱟᱛᱮ ᱱᱩᱠᱩ ᱟᱹᱰᱤ ᱡᱚᱛᱚᱱ ᱛᱮᱞᱮ ᱫᱚᱦᱚ ᱠᱚᱣᱟ ᱪᱮᱫᱟᱜ ᱮᱱᱛᱮᱫ ᱟᱞᱮ ᱡᱤᱵᱽ ᱡᱤᱭᱟᱹᱞᱤ ᱟᱹᱥᱩᱞ ᱠᱟᱛᱮᱫ ᱜᱮ ᱟᱞᱮ ᱢᱤᱫᱼᱵᱟᱨ ᱴᱟᱠᱟ ᱯᱚᱭᱥᱟ ᱞᱮ ᱟᱨᱡᱟᱣᱫᱟ ᱱᱩᱠᱩ ᱱᱤᱭᱮ ᱜᱮ ᱟᱞᱮᱭᱟᱜ ᱪᱟᱥᱵᱟᱥ ᱦᱩᱭᱩᱜ ᱠᱟᱱᱟ ᱚᱱᱟᱛᱮ ᱱᱩᱠᱩ ᱪᱮᱛᱟᱱ ᱨᱮ ᱟᱞᱮᱭᱟᱜ ᱢᱚᱡᱽ ᱱᱚᱡᱚᱨ ᱛᱟᱦᱮᱱ ᱠᱟᱱᱟ ᱢᱚᱡᱽ ᱱᱚᱡᱚᱨ ᱵᱟᱝ ᱫᱚᱦᱚ ᱞᱮᱱᱠᱷᱟᱱ ᱱᱩᱠᱩ ᱨᱩᱣᱟᱹ ᱦᱟᱹᱥᱩ ᱧᱟᱢ ᱠᱟᱛᱮᱫ ᱱᱩᱠᱩ ᱠᱚ ᱜᱚᱡ ᱫᱟᱲᱮᱭᱟᱜᱼᱟ ᱚᱱᱟᱛᱮ ᱟᱞᱮ ᱫᱚ ᱱᱩᱠᱩ ᱪᱮᱛᱟᱱ ᱨᱮ ᱜᱟᱹᱭ ᱜᱚᱲᱟ

ᱜᱟᱹᱭ ᱠᱚ ᱩᱰᱩᱠ ᱵᱟᱲᱟ ᱵᱟᱲᱟ ᱠᱟᱛᱮᱫ ᱟᱞᱮ ᱞᱮ ᱥᱟᱯᱷᱟᱭᱟᱞᱮ ᱡᱚᱫ ᱥᱟᱯᱷᱟ ᱟᱨ ᱛᱤᱱᱟᱹᱜ ᱜᱟᱱᱫᱷᱟ ᱛᱟᱦᱮᱱᱟ ᱵᱟᱦᱨᱮ ᱥᱮᱫ ᱞᱮ ᱤᱫᱤᱭᱟ ᱟᱨ ᱛᱤᱠᱤᱱ ᱞᱚᱞᱚ ᱥᱤᱛᱩᱝ ᱠᱷᱚᱡ ᱵᱟᱧᱪᱟᱣ ᱠᱚ ᱞᱟᱹᱜᱤᱫ ᱩᱢᱩᱞ ᱨᱮᱞᱮ ᱫᱚᱦᱚ ᱠᱚᱣᱟ ᱟᱨ ᱵᱟᱝᱠᱷᱟᱱ ᱩᱱᱠᱩ ᱚᱠᱟ ᱴᱷᱮᱡ ᱞᱮ ᱫᱚᱦᱚ ᱠᱚᱣᱟ ᱜᱳᱲᱟ ᱠᱚᱨᱮᱜ ᱚᱸᱰᱮ ᱜᱮᱞᱮ ᱫᱚᱦᱚ ᱠᱚᱣᱟ ᱪᱮᱫᱟᱜ ᱡᱤᱵᱽᱼᱡᱤᱭᱟᱹᱞᱤ ᱠᱟᱱᱟᱠᱚ ᱢᱚᱡᱽ ᱛᱮ ᱵᱟᱞᱮ ᱫᱚᱦᱚ ᱞᱮᱠᱚ ᱠᱷᱟᱱ ᱱᱩᱠᱩᱣᱟᱜ ᱟᱭᱢᱟ ᱨᱚᱠᱚᱢ ᱮᱸᱴᱠᱮᱴᱚᱬᱮ ᱨᱩᱣᱟᱹ ᱦᱟᱹᱥᱩ ᱦᱩᱭ ᱫᱟᱲᱮᱭᱟᱜᱼᱟ